ᱦᱮᱸ ᱵᱟᱹᱵᱩ ᱤᱧᱢᱟ ᱦᱮᱢᱟᱞ ᱵᱩᱨᱩ ᱪᱟᱞᱟᱜ ᱥᱟᱱᱟᱧ ᱠᱟᱱᱟ ᱚᱸᱰᱮᱠᱷᱚᱱ ᱪᱮᱫ ᱞᱮᱠᱟ ᱠᱟᱛᱮᱧ ᱪᱟᱞᱟᱜᱼᱟ ᱪᱮᱫ ᱞᱮᱠᱟᱛᱮ ᱯᱩᱭᱥᱟᱹ ᱯᱚᱛᱨᱚ ᱱᱚᱛᱮ ᱠᱷᱚᱱᱤᱧ ᱥᱮᱱᱚᱜᱼᱟ ᱟᱨ ᱚᱸᱰᱮ ᱠᱚ ᱢᱮᱱᱟ ᱚᱱᱛᱮ ᱨᱮᱢᱟ ᱟᱨᱚ ᱤᱭᱟᱹ ᱢᱮᱱᱟᱜᱼᱟ ᱯᱩᱭᱥᱟᱹ ᱴᱟᱠᱟ ᱠᱚ ᱵᱚᱫᱚᱞᱮᱜᱼᱟ ᱠᱚ ᱚᱱᱟ ᱰᱨᱮᱥ ᱠᱚᱠᱚ ᱵᱚᱫᱚᱞ ᱠᱟᱱᱟ ᱠᱚ ᱢᱮᱱᱟᱠᱚ ᱡᱩᱫᱤ ᱚᱱᱟᱢ ᱥᱮᱴᱮᱨ ᱞᱮᱱᱠᱷᱟᱱ ᱚᱱᱟᱛᱮ ᱰᱨᱮᱥ ᱠᱚ ᱵᱚᱫᱚᱞᱮᱜᱼᱟ ᱚᱱᱛᱮᱱᱟᱜ ᱰᱨᱮᱥ ᱵᱷᱤᱱᱟᱹ ᱜᱮᱭᱟ ᱱᱚᱛᱮᱱᱟᱜ ᱰᱨᱮᱥ ᱵᱷᱤᱱᱟᱹ ᱜᱮᱭᱟ ᱟᱫᱚ ᱚᱱᱮ ᱚᱱᱟᱜᱮ ᱪᱮᱫ ᱞᱮᱠᱟ ᱠᱟᱛᱮᱧ ᱪᱟᱞᱟᱣ ᱞᱮᱱᱠᱷᱟᱱ ᱚᱱᱟ ᱤᱭᱟᱹᱭᱟ ᱚᱱᱮ ᱠᱚ ᱢᱮᱱ ᱡᱚᱛᱚᱣᱟᱜ ᱞᱟᱜᱟᱣ ᱠᱟᱜᱼᱢᱮ ᱚᱱᱮᱢᱟ ᱵᱚᱨᱚᱯᱷ ᱜᱮ ᱧᱩᱨᱩᱜᱼᱟᱠᱚ ᱢᱮᱱᱮᱜᱼᱟ ᱦᱮᱢᱟᱞ ᱵᱩᱨᱩ ᱨᱮᱢᱟ ᱟᱨ ᱤᱧᱢᱟ ᱪᱟᱞᱟᱜ ᱥᱟᱱᱟᱧ ᱠᱟᱱᱟ ᱟᱫᱚ ᱚᱱᱟᱨᱮ ᱤᱧᱜᱮ ᱠᱟᱹᱡ ᱵᱩᱫᱷᱤ ᱞᱟᱹᱭᱧᱚᱜ ᱤᱧᱯᱮ ᱱᱚᱝᱠᱟ ᱠᱟᱛᱮᱫ ᱪᱟᱞᱟᱜ ᱢᱮ ᱱᱚᱝᱠᱟ ᱠᱟᱛᱮ ᱤᱭᱟᱹᱜ ᱢᱮ ᱚᱱᱟ ᱰᱮᱨᱮᱥ ᱠᱚ ᱮᱢᱟᱢ ᱤᱭᱟᱹ ᱠᱟᱱᱟ ᱟᱨ ᱴᱟᱠᱟ ᱯᱚᱭᱥᱟ ᱢᱚᱱᱛᱮ ᱨᱮᱠᱚ ᱵᱚᱫᱚᱞ ᱦᱚᱴᱚ ᱠᱟᱜᱼᱟ ᱟᱨ ᱩᱱᱟᱹᱜ ᱴᱟᱠᱟ ᱯᱚᱭᱥᱟ ᱛᱤᱧ ᱵᱟᱹᱱᱩᱜᱼᱟ ᱡᱩᱫᱤᱧ ᱪᱟᱞᱟᱜᱼᱟ ᱴᱟᱠᱟ ᱯᱚᱭᱥᱟ ᱛᱤᱧ ᱵᱟᱹᱱᱩᱜᱼᱟ ᱮᱱᱠᱷᱟᱱ ᱪᱮᱫ ᱞᱮᱠᱟᱧ ᱥᱮᱴᱮᱨᱚᱜᱼᱟ ᱚᱸᱰᱮ ᱫᱚ ᱤᱧ ᱫᱚ ᱟᱯᱮ ᱜᱮ ᱞᱟᱹᱭᱟᱹᱧ ᱯᱮ ᱚᱱᱟᱜᱮ ᱡᱩᱫᱤ ᱟᱯᱮᱯᱮ ᱵᱩᱫᱽᱫᱷᱤ ᱫᱤᱥᱟᱹᱣᱟᱧᱟ ᱮᱱᱠᱷᱟᱱᱤᱧ ᱥᱮᱴᱮᱨ ᱫᱟᱲᱮᱭᱟᱜ ᱜᱮᱭᱟ ᱟᱨᱤᱧ ᱧᱮᱞ ᱟᱹᱜᱩᱭ ᱜᱮᱭᱟ ᱱᱤᱛᱳᱜ ᱦᱚᱸ ᱪᱟᱞᱟᱜᱼᱢᱟ ᱥᱟᱱᱟᱧ ᱠᱟᱱ ᱜᱮᱭᱟ ᱪᱤᱠᱟᱹᱭᱟᱢ ᱤᱧ ᱟᱨᱤᱧ ᱪᱟᱞᱟᱜ ᱜᱮᱭᱟ ᱦᱮᱸ ᱚᱱᱟ ᱟᱯᱮ ᱚᱸᱰᱮ ᱤᱭᱟᱹ ᱠᱚᱫᱚ ᱤᱭᱟᱹᱣᱟᱧ ᱯᱮ ᱡᱚᱛᱚᱣᱟᱜ ᱪᱟᱞᱟᱜ ᱥᱟᱱᱟᱧ ᱠᱟᱱ ᱜᱮᱭᱟ ᱧᱮᱞ ᱟᱹᱜᱩᱢᱟ ᱦᱩᱭᱩᱜ ᱜᱮᱭᱟ ᱫᱤᱥᱚᱢ ᱪᱮᱫ ᱞᱮᱠᱟᱱ ᱫᱤᱥᱚᱢ ᱠᱟᱱᱟ ᱪᱮᱫ ᱞᱮᱠᱟᱱ ᱤᱭᱟᱹ ᱠᱟᱱᱟ ᱪᱮᱫ ᱞᱮᱠᱟᱱ ᱤᱭᱟᱹ ᱠᱟᱱᱟ ᱪᱤᱞᱤ ᱪᱤᱞᱤ ᱦᱚᱲ ᱢᱮᱱᱟᱜ ᱠᱚᱣᱟ ᱪᱤᱞᱤ ᱪᱤᱞᱤ ᱟᱵᱚ ᱥᱟᱱᱛᱟᱲ ᱦᱚᱲ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱟ ᱫᱤᱥᱚᱢ ᱨᱮ ᱚᱱᱟ ᱠᱚᱫᱚ ᱟᱸᱡᱚᱢ ᱥᱟᱱᱟᱧ ᱠᱟᱱᱟ ᱧᱮᱞ ᱟᱹᱜᱩ ᱥᱟᱱᱟᱧ ᱠᱟᱱᱟ ᱤᱧᱫᱚ ᱟᱵᱚᱵᱚᱱ ᱢᱮᱱᱟ ᱱᱚᱛᱮ ᱫᱚ ᱥᱟᱹᱨᱤᱜᱮ ᱥᱟᱱᱛᱟᱲ ᱫᱚ ᱟᱹᱰᱤᱜᱟᱱ ᱥᱟᱱᱛᱟᱲ ᱢᱮᱱᱟᱜ ᱵᱚᱱᱟ ᱟᱹᱰᱤᱜᱟᱱ ᱢᱟᱱᱮ ᱟᱵᱚ ᱩᱲᱤᱥᱥᱟ ᱨᱮᱫᱚ ᱟᱹᱰᱤ ᱟᱵᱚ ᱦᱟᱱᱛᱮ ᱥᱟᱱᱛᱟᱲ ᱚᱱᱛᱮ ᱫᱚ ᱥᱟᱱᱛᱟᱲ ᱢᱮᱱᱟᱜ ᱠᱚᱣᱟ ᱥᱮ ᱵᱟᱹᱱᱩᱜ ᱠᱚᱣᱟ ᱚᱱᱟ ᱤᱧᱫᱚ ᱵᱟᱲᱟᱭ ᱡᱚᱝ ᱞᱮᱠᱟ ᱪᱟᱞᱟᱜ ᱠᱟᱱᱟᱧ ᱠᱟᱱᱟ ᱟᱨ ᱪᱮᱫ ᱞᱮᱠᱟ ᱰᱨᱮᱥ ᱠᱟᱛᱤᱧ ᱪᱟᱞᱟᱜᱼᱟ ᱚᱱᱟ ᱠᱚ ᱢᱮᱱᱟ ᱯᱩᱭᱥᱟᱹ ᱴᱟᱠᱟ ᱥᱟᱢᱟᱝ ᱚᱱᱟ ᱠᱚ ᱵᱚᱫᱚᱞ ᱟᱠᱚ ᱡᱩᱫᱤ ᱛᱤᱧ ᱴᱟᱠᱟ ᱵᱟᱭ ᱛᱟᱦᱮᱱᱟ ᱱᱚᱜᱼᱚ ᱱᱚᱛᱮᱢᱟ ᱵᱟᱹᱧ ᱥᱮᱴᱮᱨ ᱫᱟᱲᱮᱭᱟᱜᱼᱟ ᱟᱨ ᱪᱮᱫ ᱪᱮᱫ ᱞᱤᱧ ᱞᱟᱜᱟᱣᱟ ᱚᱱᱟ ᱫᱚ ᱟᱯᱮ ᱜᱮ ᱞᱟᱹᱭᱟᱹᱧ ᱯᱮ ᱪᱟᱞᱟᱜᱼᱢᱟ ᱥᱟᱱᱟᱧ ᱠᱟᱱᱜᱮᱭᱟ ᱵᱟᱹᱵᱩ ᱚᱱᱟᱫᱚ ᱟᱯᱮ ᱵᱷᱤᱛᱨᱤ ᱨᱮᱜᱮ ᱞᱟᱹᱭ ᱯᱮ ᱵᱟᱹᱵᱩ